ᱤᱧ ᱢᱟᱛᱚ ᱠᱟᱹᱴᱤᱡ ᱠᱷᱚᱱᱜᱮ ᱢᱟᱱᱮ ᱤᱧᱟᱜ ᱢᱚᱱᱮ ᱫᱚ ᱟᱹᱰᱤ ᱟᱸᱴ ᱮᱱᱮᱡ ᱥᱮᱨᱮᱧ ᱨᱩᱴᱤᱱ ᱫᱚ ᱵᱟᱹᱱᱩᱜ ᱜᱮᱭᱟ ᱟᱫᱚ ᱪᱮᱫᱟᱜ ᱥᱮ ᱡᱮᱴᱟ ᱟᱹᱛᱩᱨᱮ ᱯᱟᱞᱤ ᱯᱚᱨᱚᱵᱽ ᱡᱮᱴᱟ ᱦᱩᱭᱩᱜ ᱛᱟᱵᱚᱱ ᱡᱮᱢᱚᱱ ᱵᱟᱦᱟ ᱥᱚᱢᱚᱭ ᱠᱚᱲᱟ ᱠᱚ ᱛᱩᱢᱫᱟᱜ ᱴᱟᱢᱟᱠ ᱠᱚ ᱨᱩᱭᱟ ᱠᱩᱲᱤ ᱫᱚ ᱥᱟᱯᱲᱟᱣ ᱠᱟᱛᱮᱫ ᱠᱩᱞᱦᱤ ᱛᱮᱞᱮ ᱮᱱᱮᱡᱟ ᱟᱨ ᱱᱚᱜᱚᱭ ᱵᱚᱪᱷᱚᱨ ᱨᱮ ᱥᱚᱨᱦᱟᱭ ᱯᱚᱨᱚᱵᱽ ᱛᱟᱵᱚᱱ ᱟᱹᱰᱤ ᱢᱟᱨᱟᱝ ᱯᱚᱨᱚᱵᱽ ᱩᱱ ᱥᱚᱢᱚᱭ ᱦᱚᱞᱮ ᱨᱟᱹᱥᱠᱟᱹᱭ ᱜᱮᱭᱟ ᱟᱭᱢᱟ ᱜᱟᱫᱮᱞ ᱜᱟᱫᱮᱞ ᱦᱚᱲ ᱡᱟᱣᱨᱟ ᱠᱟᱛᱮᱜ ᱮᱱᱮᱡ ᱥᱮᱨᱮᱧ ᱨᱮ ᱟᱹᱰᱤ ᱨᱟᱹᱥᱠᱟᱹ ᱟᱨ ᱡᱚᱠᱷᱚᱱ ᱢᱚᱱ ᱢᱮᱡᱟᱡ ᱠᱷᱟᱨᱟᱯ ᱛᱟᱸᱦᱮᱱᱚᱜᱼᱟ ᱛᱚᱠᱷᱚᱱ ᱫᱚ ᱚᱲᱟᱜᱨᱮ ᱜᱤᱛᱤᱡ ᱠᱟᱛᱮᱫ ᱦᱚᱸ ᱤᱭᱩᱴᱩᱵᱽ ᱪᱮᱱᱮᱞ ᱠᱚ ᱚᱱᱟ ᱥᱮᱨᱮᱧ ᱟᱸᱡᱚᱢᱛᱮ ᱢᱚᱱᱦᱚᱸ ᱢᱟᱱᱮ ᱨᱟᱹᱥᱠᱟᱹᱜᱮ ᱵᱩᱡᱷᱟᱹᱣᱟ ᱟᱨ ᱠᱩᱲᱤ ᱜᱤᱫᱽᱨᱟᱹ ᱠᱚᱦᱚᱸ ᱟᱹᱭᱩᱵ ᱵᱮᱲᱟ ᱱᱚᱝᱠᱟ ᱫᱩᱲᱩᱵᱽ ᱯᱟᱱᱛᱮ ᱠᱟᱛᱮᱫ ᱟᱹᱰᱤᱜᱟᱡ ᱜᱮᱠᱚ ᱥᱮᱨᱮᱧᱟ